ᱟᱵᱚ ᱥᱟᱱᱛᱟᱲ ᱥᱚᱢᱟᱡᱽ ᱨᱮᱱᱟᱜ ᱫᱚ ᱜᱚ ᱵᱟᱵᱟ ᱛᱟᱠᱚ ᱯᱟᱹᱦᱤᱞ ᱫᱚ ᱦᱟᱥᱟ ᱨᱮᱱᱟᱜ ᱜᱮ ᱚᱲᱟᱜ ᱛᱟᱠᱚ ᱛᱚ ᱦᱟᱥᱟ ᱨᱮᱱᱟᱜ ᱚᱲᱟᱜ ᱫᱚ ᱡᱮᱨᱮᱲ ᱦᱟᱥᱟ ᱟᱹᱜᱩᱭ ᱢᱮ ᱯᱚᱛᱟᱣ ᱦᱟᱥᱟ ᱟᱹᱜᱩᱭ ᱢᱮ ᱟᱨᱟᱜ ᱦᱟᱥᱟ ᱟᱹᱜᱩᱭ ᱢᱮ ᱡᱮᱨᱮᱲ ᱪᱤᱠᱟᱹᱲ ᱠᱟᱛᱮ ᱫᱚ ᱯᱚᱛᱟᱣ ᱪᱤᱠᱟᱹᱲᱟ ᱩᱥᱠᱮ ᱵᱟᱫ ᱨᱮ ᱞᱟᱛᱟᱨ ᱨᱮᱞᱮ ᱮᱢᱟᱜᱼᱟ ᱟᱨᱟᱜ ᱦᱟᱥᱟ ᱟᱨᱟᱜ ᱟᱥᱟ ᱮᱢ ᱠᱟᱛᱮ ᱫᱚ ᱠᱟᱞᱟᱨ ᱛᱚ ᱟᱫᱚ ᱵᱟᱹᱱᱩᱜᱼᱟ ᱚᱲᱟᱜ ᱨᱮᱫᱚ ᱛᱚ ᱫᱚᱠᱟᱱ ᱠᱷᱚᱱᱟᱜ ᱞᱮ ᱠᱤᱨᱤᱧ ᱟᱹᱜᱩᱭᱟ ᱵᱟᱡᱟᱨ ᱠᱷᱚᱱᱟᱜ ᱟᱨ ᱠᱟᱞᱟᱨ ᱞᱮ ᱮᱢᱟᱜᱼᱟ ᱚᱱᱟ ᱦᱚᱸ ᱜᱮᱸᱫᱨᱮᱡ ᱛᱮ ᱠᱟᱴᱮᱫ ᱨᱮ ᱜᱮᱸᱫᱽᱨᱮᱡ ᱞᱮ ᱵᱮᱫᱷᱟᱣ ᱠᱮᱫ ᱜᱮ ᱵᱮᱫᱷᱟᱣ ᱠᱟᱛᱮ ᱫᱚ ᱦᱟᱹᱛᱤ ᱞᱮ ᱡᱩᱛ ᱠᱚᱣᱟ ᱮ ᱜᱚᱞᱟᱯ ᱵᱟᱦᱟ ᱠᱚᱢᱚᱞ ᱵᱟᱦᱟ ᱟᱨ ᱪᱤᱛᱟᱹᱨ ᱟᱸᱠᱟᱣ ᱠᱟᱛᱮ ᱢᱚᱡᱽ ᱜᱮᱞᱮ ᱴᱟᱸᱜᱟᱣ ᱠᱟᱜ ᱜᱮ ᱛᱚ ᱦᱤᱡᱩᱜ ᱥᱮᱱᱟᱜ ᱦᱚᱲ ᱧᱮᱞ ᱟᱠᱚ ᱟᱨ ᱛᱤᱱᱟᱹᱜ ᱵᱮᱥ ᱠᱚ ᱵᱮᱱᱟᱣ ᱟᱠᱟᱫᱟ ᱟᱨ ᱦᱤᱡᱩᱜ ᱥᱮᱱᱚᱜ ᱦᱚᱲ ᱫᱚ ᱥᱚᱦᱚᱨᱟᱭ ᱨᱮᱫᱚ ᱵᱟᱦᱟ ᱥᱚᱦᱚᱨᱟᱭ ᱨᱮᱫᱚ ᱠᱚ ᱦᱤᱡᱩᱜ ᱛᱟᱦᱮᱱ ᱜᱮᱭᱟ ᱛᱚ ᱛᱚ ᱵᱮᱸᱜᱮᱫᱟᱜ ᱜᱮᱠᱚ ᱢᱮᱱᱟᱠᱚ ᱛᱤᱱᱟᱹᱜ ᱵᱮᱥ ᱠᱚ ᱵᱮᱱᱟᱣᱟ ᱢᱮᱱᱟᱠᱚ ᱚᱠᱚᱭᱮ ᱵᱮᱱᱟᱣ ᱠᱟᱫᱟ ᱟᱫᱚ ᱪᱟᱦᱮ ᱢᱟᱨᱟᱝ ᱵᱤᱴᱤ ᱦᱩᱰᱤᱧ ᱵᱤᱴᱤ ᱠᱩᱲᱤ ᱜᱤᱫᱽᱨᱟᱹ ᱜᱮᱛᱚ ᱚᱱᱟ ᱠᱚᱫᱚ ᱠᱚ ᱠᱟᱹᱢᱤ ᱵᱟᱲᱟᱭ ᱛᱟᱦᱮᱱᱟ ᱛᱚ ᱩᱱᱠᱩ ᱜᱮᱠᱚ ᱵᱮᱱᱟᱣ ᱟᱠᱟᱫ ᱛᱟᱦᱮᱱᱟ ᱟᱫᱚ ᱠᱚ ᱢᱮᱱᱟ ᱮ ᱫᱤᱫᱤ ᱤᱧᱤᱧ ᱵᱮᱱᱟᱣ ᱠᱟᱫᱟ ᱩᱱᱤ ᱢᱮᱱᱟᱭ ᱤᱭᱟᱹ ᱫᱤᱫᱤ ᱤᱧᱤᱧ ᱵᱮᱱᱟᱣ ᱠᱟᱫᱟ ᱟᱹᱰᱤ ᱵᱮᱥᱜᱮ ᱧᱮᱞᱚᱜ ᱠᱟᱱᱟ